ᱦᱮᱞᱳ ᱦᱮᱸ ᱡᱚᱸᱦᱟᱨ ᱦᱮᱸ ᱤᱧᱜᱮ ᱱᱮᱞᱟᱞ ᱢᱟᱨᱰᱤ ᱚᱠᱟ ᱠᱷᱚᱱ ᱪᱚᱢ ᱨᱚᱲᱮᱫ ᱠᱟᱱ ᱱᱟᱨᱟᱭᱚᱱᱯᱩᱨ ᱨᱮᱱ ᱠᱟᱱᱟᱭ ᱦᱮᱸ ᱪᱮᱫ ᱦᱮᱸ ᱥᱩᱨ ᱨᱮ ᱢᱮᱱᱟᱜ ᱜᱮᱭᱟ ᱡᱟᱦᱟᱱᱟᱜ ᱡᱟᱹᱨᱩᱲ ᱦᱮᱸ ᱢᱮᱱᱟᱜ ᱜᱮᱭᱟ ᱪᱮᱫ ᱞᱮᱠᱟᱱᱟᱜ ᱮᱢ ᱠᱷᱚᱡᱚᱜᱼᱟ ᱢᱮᱱᱟᱜ ᱜᱮᱭᱟ ᱵᱟᱝ ᱪᱮᱫ ᱞᱮᱠᱟᱱᱟᱜ ᱜᱟᱹᱰᱤ ᱦᱤᱥᱟᱹᱵᱽ ᱛᱮ ᱫᱟᱢ ᱢᱮᱱᱟᱜ ᱟᱛᱚ ᱪᱮᱫ ᱞᱮᱠᱟ ᱯᱟᱲᱟᱜᱼᱟ ᱢᱤᱫ ᱞᱟᱠᱷ ᱫᱚᱥ ᱦᱟᱡᱟᱨ ᱯᱚᱱᱨᱚ ᱦᱟᱡᱟᱨ ᱮᱠ ᱞᱟᱠᱷ ᱫᱚᱥ ᱦᱟᱡᱟᱨ ᱮᱠ ᱞᱟᱠᱷ ᱯᱚᱱᱨᱚ ᱦᱟᱡᱟᱨ ᱫᱤᱱᱟᱹᱢ ᱜᱮ ᱦᱮᱸ ᱦᱤᱡᱩᱜ ᱢᱮ ᱧᱮᱞ ᱤᱫᱤ ᱢᱮ ᱪᱮᱫ ᱞᱮᱠᱟᱱ ᱜᱟᱹᱰᱤᱢ ᱠᱩᱥᱤᱭᱟᱜᱼᱟ ᱜᱟᱹᱰᱤ ᱧᱩᱛᱩᱢ ᱦᱚᱸ ᱟᱭᱢᱟ ᱨᱚᱠᱚᱢᱟᱜ ᱢᱮᱱᱟᱜᱼᱟ ᱛᱷᱚ ᱜᱟᱹᱰᱤ ᱢᱮᱱᱟᱜᱼᱟ ᱟᱭᱢᱟ ᱦᱮᱱᱟᱜ ᱠᱟᱫᱟ ᱴᱤᱹᱵᱷᱤᱹᱮᱥ ᱦᱩᱱᱰᱟ ᱮᱠᱴᱤᱵᱷᱟ ᱠᱚ ᱢᱮᱱᱟᱜ ᱠᱟᱫᱟ ᱠᱩᱲᱤ ᱜᱟᱹᱰᱤ ᱢᱩᱫᱽ ᱨᱮᱫᱚ ᱱᱮᱛᱟᱨ ᱫᱚ ᱦᱩᱱᱰᱟ ᱜᱟᱹᱰᱤ ᱜᱮ ᱟᱹᱰᱤ ᱠᱟᱡᱟᱠ ᱪᱚᱞᱛᱤ ᱠᱟᱱᱟ ᱦᱮᱸ ᱱᱚᱜᱼᱚᱭ ᱧᱩᱛᱩᱢ ᱠᱚᱫᱚ ᱱᱤᱭᱟᱹ ᱮᱠᱴᱤᱵᱷᱟ ᱜᱮ ᱮᱠᱴᱤᱵᱷᱟ ᱨᱮᱱᱟᱜ ᱫᱟᱢ ᱫᱚ ᱮᱠ ᱞᱟᱠᱷ ᱫᱩ ᱦᱟᱡᱟᱨ ᱦᱮᱸ ᱟᱫᱚ ᱟᱫᱚ ᱮᱠ ᱞᱟᱠᱷ ᱯᱚᱱᱨᱚ ᱦᱮᱸ ᱦᱮᱸ ᱚᱱᱟᱫᱚ ᱛᱷᱚᱲᱟ ᱰᱷᱮᱹᱨ ᱧᱚᱜ ᱜᱮᱭᱟ ᱟᱢ ᱛᱤᱱᱟᱹᱜ ᱫᱟᱢ ᱨᱮᱱᱟᱜ ᱮᱢ ᱠᱷᱚᱡᱚᱜ ᱠᱟᱱᱟ ᱥᱳᱨᱩᱢ ᱨᱮᱫᱚ ᱜᱟᱹᱰᱤ ᱢᱮᱱᱟᱜ ᱜᱮᱭᱟ ᱩᱱᱟᱹᱜ ᱡᱟᱢᱟ ᱦᱚᱸ ᱱᱤᱛᱚᱜ ᱫᱚ ᱥᱴᱚᱠ ᱵᱟᱹᱱᱩᱜ ᱠᱟᱫᱟ ᱛᱳ ᱚᱠᱟ ᱦᱤᱞᱳᱜ ᱮᱢ ᱦᱤᱡᱩᱜᱼᱟ ᱞᱟᱹᱭ ᱢᱮ ᱟᱹᱜᱩ ᱴᱷᱤᱠ ᱠᱟᱜᱼᱟᱹᱧ ᱟᱨ ᱧᱮᱞ ᱠᱩᱥᱤ ᱪᱟᱞᱟᱜ ᱢᱮ ᱴᱷᱤᱠ ᱜᱮᱭᱟ ᱟᱹᱜᱩ ᱠᱟᱛᱮᱫ ᱤᱧ ᱫᱚᱦᱚ ᱠᱟᱜᱼᱟ ᱟᱨ ᱧᱮᱞ ᱠᱩᱥᱤᱜ ᱢᱮ ᱦᱮᱸ ᱢᱟ ᱛᱚᱵᱮ ᱢᱟ ᱛᱚᱵᱮ ᱴᱷᱤᱠ